ᱤᱧᱟᱜ ᱱᱚᱝᱠᱟᱱ ᱥᱟᱛᱟᱢ ᱦᱚᱸ ᱢᱮᱱᱟᱜᱼᱟ ᱡᱟᱦᱟᱸ ᱫᱚ ᱦᱤᱲᱤᱡ ᱢᱮᱱᱟᱜᱼᱟ ᱱᱚᱶᱟ ᱫᱚ ᱦᱚᱭᱛᱳ ᱡᱟᱦᱟᱸᱭ ᱴᱷᱮᱱ ᱠᱷᱚᱱ ᱵᱟᱲᱟᱭ ᱟᱠᱟᱱᱟ ᱩᱱᱤ ᱜᱮ ᱴᱷᱤᱠ ᱥᱟᱹᱦᱤᱡ ᱵᱟᱭ ᱞᱟᱹᱭ ᱫᱟᱲᱮ ᱟᱠᱟᱣᱫᱤᱧᱟ ᱟᱨ ᱚᱱᱟ ᱤᱭᱟᱹ ᱛᱮᱜᱮ ᱟᱨ ᱱᱚᱶᱟ ᱦᱤᱲᱤᱡ ᱫᱚ ᱦᱳᱭ ᱟᱠᱟᱱᱟ